ᱵᱮᱯᱟᱨ ᱢᱮᱱᱛᱮ ᱵᱩᱡᱷᱟᱹᱜ ᱠᱟᱱᱟ ᱱᱚᱰᱮ ᱫᱚ ᱵᱮᱵᱽᱥᱟᱭᱤ ᱡᱟᱦᱟᱸ ᱟᱞᱮ ᱟᱛᱳᱨᱮ ᱢᱤᱫᱴᱮᱱ ᱢᱚᱝᱜᱚᱞ ᱢᱩᱨᱢᱩ ᱧᱩᱛᱩᱢᱟᱱ ᱦᱚᱲ ᱢᱮᱱᱟᱭᱟ ᱩᱱᱤ ᱫᱚ ᱟᱭᱟᱜ ᱢᱤᱫᱴᱮᱱ ᱢᱩᱫᱤ ᱠᱷᱟᱱᱟ ᱨᱮᱭᱟᱜ ᱫᱚᱠᱟᱱ ᱢᱮᱱᱟᱜ ᱠᱟᱜ ᱛᱟᱭᱟ ᱚᱸᱰᱮ ᱫᱚ ᱟᱡ ᱦᱩ ᱦᱩᱲᱩ ᱦᱚᱸᱭ ᱦᱟᱛᱟᱣ ᱜᱮᱭᱟ ᱥᱮᱭ ᱟᱹᱠᱷᱨᱤᱧ ᱜᱮᱭᱟ ᱢᱮᱱ ᱜᱟᱱᱚᱜᱼᱟ ᱪᱟᱣᱞᱮ ᱫᱟᱹᱞ ᱵᱩᱞᱩᱝ ᱥᱩᱱᱩᱢ ᱥᱟᱶᱛᱮ ᱥᱟᱵᱚᱱ ᱠᱤᱪᱨᱤᱡ ᱠᱷᱟᱺᱰᱣᱟᱹᱜ ᱨᱮᱭᱟᱜ ᱡᱟᱦᱟᱸ ᱥᱟᱨᱯᱷ ᱤᱱᱟᱹ ᱥᱟᱶ ᱱᱤᱭᱟᱹ ᱠᱚᱞᱜᱮᱴ ᱵᱨᱟᱥ ᱥᱮ ᱮᱴᱟᱜ ᱮᱴᱟᱜ ᱜᱤᱫᱽᱨᱟᱹ ᱠᱚᱣᱟᱜ ᱡᱚᱢᱟᱜ ᱠᱚ ᱩᱱᱤᱭᱮ ᱚᱱᱟ ᱫᱚᱠᱟᱨᱮ ᱟᱹᱠᱷᱨᱤᱧ ᱜᱮᱭᱟᱭ ᱟᱨ ᱚᱸᱰᱮᱜᱮ ᱟᱛᱳ ᱨᱮᱱ ᱥᱟᱱᱟᱢ ᱦᱚᱲ ᱫᱚ ᱫᱚᱠᱟᱱᱚᱜ ᱠᱚ ᱪᱟᱞᱟᱜᱼᱟ ᱟᱨ ᱩᱱᱤ ᱦᱚᱸ ᱫᱷᱟᱨ ᱛᱮᱦᱚᱸᱭ ᱮᱢᱟ ᱠᱚ ᱜᱮᱭᱟ ᱤᱱᱟᱹ ᱪᱷᱟᱲᱟ ᱟᱨᱦᱚᱸ ᱯᱟᱥᱮᱨᱮ ᱢᱤᱫᱴᱟᱱ ᱫᱚᱠᱟᱱ ᱢᱮᱱᱟᱜᱼᱟ ᱩᱱᱤ ᱦᱚᱸ ᱥᱟᱱᱟᱢ ᱞᱮᱠᱟᱱᱟᱜ ᱜᱮᱭ ᱫᱚᱠᱟᱱ ᱜᱮᱭᱟ ᱩᱱᱤ ᱫᱚ ᱞᱟᱹᱴᱩ ᱵᱮᱵᱽᱥᱟᱭᱤ ᱠᱟᱱᱟᱭ ᱚᱸᱰᱮ ᱫᱚ ᱩᱱᱤ ᱫᱚ ᱵᱚᱥᱛᱟ ᱛᱮ ᱡᱟᱦᱟᱸ ᱢᱟᱞ ᱠᱚᱭ ᱟᱹᱠᱷᱨᱤᱧᱟ ᱥᱮ ᱠᱷᱩᱪᱨᱟᱹ ᱛᱮᱫᱚ ᱵᱟᱝ ᱩᱱᱤ ᱫᱚ ᱡᱮᱭᱥᱮ ᱠᱤ ᱡᱟᱦᱟᱸᱭ ᱢᱤᱫ ᱵᱚᱥᱛᱟ ᱪᱟᱣᱞᱮᱭ ᱦᱟᱛᱟᱣᱟ ᱚᱸᱰᱮ ᱠᱷᱚᱱᱮ ᱤᱫᱤᱭᱟ ᱫᱟᱹᱞ ᱦᱚᱸ ᱡᱟᱦᱟᱸᱭᱮ ᱦᱟᱛᱟᱣ ᱠᱷᱟᱱ ᱟᱭᱢᱟ ᱧᱚᱜ ᱚᱸᱰᱮ ᱠᱷᱚᱱᱮ ᱤᱫᱤᱭᱟ ᱟᱫᱚ ᱚᱸᱰᱮ ᱫᱚ ᱞᱟᱹᱴᱩ ᱵᱮᱵᱽᱥᱟ ᱠᱟᱱᱟᱭ ᱚᱸᱰᱮ ᱠᱷᱚᱱ ᱫᱚ ᱮᱠᱮᱱ ᱟᱭᱢᱟ ᱟᱭᱢᱟ ᱢᱟᱞᱠᱚ ᱤᱫᱤ ᱜᱮᱭᱟ